ᱦᱮᱸ ᱞᱟᱹᱭᱵᱤᱱ ᱦᱩᱸ ᱛᱤᱱᱟᱹᱜ ᱥᱟᱸᱜᱤᱧᱨᱮ ᱫᱚ ᱟᱵᱤᱱᱫᱚ ᱢᱮᱱᱟᱜ ᱵᱤᱱᱛᱮ ᱛᱤᱱᱟᱹᱜ ᱥᱟᱸᱜᱤᱱᱨᱮ ᱱᱚᱝᱠᱟ ᱫᱚ ᱠᱷᱟᱨᱟᱯ ᱫᱚ ᱦᱩᱭᱠᱟᱱ ᱛᱮ

ᱟᱨ ᱜᱟᱹᱰᱤ ᱠᱤ ᱫᱚᱢᱮ ᱫᱚᱢᱮ ᱜᱮ ᱠᱷᱟᱨᱟᱯ ᱟᱠᱟᱱᱛᱮ ᱟᱠᱷᱨᱤᱝ ᱞᱮᱠᱷᱟᱱ ᱫᱚ ᱵᱟᱝ ᱜᱟᱱᱚᱜᱛᱮ ᱚᱱᱟᱫᱚ ᱟᱠᱷᱨᱤᱝ ᱠᱟᱛᱮ ᱱᱟᱣᱟᱱᱟᱜ ᱤᱭᱚ ᱦᱟᱛᱟᱣ ᱫᱚᱫᱟ ᱟᱨ ᱱᱤᱛ ᱫᱚ ᱛᱤᱠᱤᱱ ᱟᱠᱟᱱᱫᱚ ᱱᱤᱛ ᱫᱚ ᱡᱚᱢ ᱨᱮᱱᱟᱜ ᱴᱟᱭᱤᱢ ᱦᱚᱸ ᱠᱟᱱᱟ ᱟᱨ ᱱᱚᱝᱠᱟ ᱱᱚᱝᱠᱟ ᱢᱤᱥᱛᱨᱤ ᱠᱚᱦᱚᱸ ᱱᱚᱝᱠᱟ ᱡᱚᱢ ᱮᱫᱟᱠᱚ ᱟᱨ ᱠᱟᱹᱴᱤᱡ ᱞᱮᱴ ᱠᱟᱛᱮ ᱪᱟᱞᱟᱣ ᱞᱮᱠᱷᱟᱱ ᱫᱚ ᱵᱟᱝ ᱜᱟᱱᱚᱜ ᱛᱮ ᱚᱱᱟ ᱪᱟᱠᱟᱜᱮ ᱥᱩᱫᱷᱩ ᱤᱭᱟᱹ ᱟᱠᱟᱱᱟ ᱚᱱᱟᱫᱚ ᱡᱟᱦᱟᱱᱟᱜ ᱯᱨᱚᱵᱞᱮᱢ ᱫᱚ ᱵᱟᱱᱩᱜᱼᱟ ᱛᱚ ᱚᱱᱟ ᱵᱮᱥᱤ ᱫᱚ ᱵᱟᱝ ᱪᱤᱠᱟᱹ ᱟᱠᱟᱱᱟᱛᱚ ᱠᱟᱹᱣᱰᱤᱫᱚ ᱠᱟᱹᱡ ᱵᱮᱥᱤᱜᱮ ᱞᱟᱜᱟᱣ ᱠᱚᱜ ᱫᱚ ᱟᱨ ᱥᱟᱸᱜᱤᱧ ᱦᱚᱸ ᱠᱟᱹᱡ ᱥᱟᱸᱜᱤᱧ ᱧᱚᱜ ᱜᱮᱭᱟ ᱦᱩ ᱟᱨ ᱛᱚᱦᱚᱞᱮ ᱴᱷᱤᱠ ᱜᱮᱭᱟ ᱛᱟᱦᱚᱞᱮ ᱟᱞᱤᱧ ᱦᱚᱸ ᱢᱤᱥᱛᱨᱤ ᱠᱚᱞᱤᱧ ᱵᱷᱮᱡᱟᱭᱮᱫ ᱠᱚᱣᱟ ᱱᱚᱝᱠᱟ ᱡᱚᱢᱵᱟᱲᱟ ᱠᱟᱛᱮ ᱢᱮᱛᱟᱠᱚ ᱠᱟᱱᱟᱞᱤᱧ ᱢᱤᱥᱛᱨᱤ ᱠᱚ ᱪᱟᱞᱟᱜ ᱠᱟᱱᱟᱠᱚ ᱦᱩ ᱴᱷᱤᱠ ᱜᱮᱭᱟ ᱟᱞᱤᱧ ᱡᱟᱦᱟᱸᱛᱤᱱᱟᱹᱜ ᱞᱚᱜᱟᱱ ᱡᱚᱢᱵᱟᱲᱟ ᱠᱟᱛᱮᱫ ᱛᱤᱱᱟᱹᱜ ᱠᱚ ᱞᱚᱜᱚᱱᱚᱜ ᱠᱟᱱᱟ ᱩᱱᱟᱹᱜ ᱞᱚᱜᱚᱱ ᱠᱳᱞ ᱨᱮᱱᱟᱜ ᱞᱤᱧ ᱪᱮᱥᱴᱟᱭᱮᱫᱟ

ᱴᱷᱤᱠ ᱜᱮᱭᱟ ᱛᱟᱦᱚᱞᱮ ᱢᱟ ᱛᱟᱦᱚᱞᱮ ᱟᱞᱤᱧ ᱦᱚᱸ ᱞᱚᱜᱚᱱ ᱧᱚᱜ ᱜᱮᱞᱤᱧ ᱵᱷᱮᱡᱟᱭᱮᱫ ᱠᱚᱭᱟ ᱡᱟᱛᱮ ᱟᱵᱤᱱ ᱦᱚᱸ ᱵᱮᱥᱤ ᱦᱮᱸ ᱦᱮᱸ ᱴᱷᱤᱠ ᱜᱮᱭᱟ